ᱟᱞᱮ ᱫᱚ ᱟᱞᱮ ᱫᱚ ᱥᱚᱦᱨᱟᱭ ᱯᱟᱨᱟᱵᱽ ᱵᱟᱦᱟ ᱯᱟᱨᱟᱵᱽ ᱨᱮᱫᱚᱞᱮ ᱡᱮᱨᱮᱲ ᱯᱚᱛᱟᱣᱟ ᱟᱨ ᱟᱞᱮ ᱫᱚ ᱢᱟᱹᱴᱭᱟᱹᱲ ᱦᱟᱥᱟ ᱱᱚᱛᱮ ᱫᱚᱞᱮ ᱰᱷᱮᱹᱨ ᱫᱚᱞᱮ ᱡᱮᱨᱮᱲ ᱯᱚᱛᱟᱜᱼᱟ ᱟᱨ ᱡᱟᱦᱟᱸᱞᱮᱠᱟ ᱜᱮ ᱯᱚᱴᱟᱜ ᱠᱚᱜ ᱛᱟᱞᱮ ᱥᱮ ᱱᱟᱣᱟ ᱵᱷᱤᱛ ᱞᱮ ᱟᱹᱨᱩᱭᱟ ᱩᱱ ᱡᱚᱦᱚᱜ ᱫᱚ ᱡᱚᱛᱚ ᱠᱷᱚᱱ ᱯᱨᱚᱛᱷᱚᱢ ᱟᱞᱮ ᱫᱚᱞᱮ ᱢᱟᱹᱴᱭᱟᱹᱲ ᱦᱟᱥᱟ ᱛᱮ ᱞᱮ ᱞᱟᱥᱨᱟᱣᱟᱞᱮ ᱛᱟᱨᱯᱚᱨᱮ ᱫᱚᱞᱮ ᱜᱩᱞ ᱤᱭᱟᱹ ᱡᱮᱨᱮᱲᱟ ᱛᱟᱨᱯᱚᱨᱮ ᱫᱚᱞᱮ ᱞᱟᱥᱨᱟᱣᱟ ᱛᱟᱨᱯᱚᱨᱮ ᱫᱚᱞᱮ ᱡᱮᱨᱮᱲᱟ ᱟᱨᱚᱞᱮ ᱜᱩᱨᱤᱡᱟ ᱟᱨ ᱛᱟᱨᱯᱚᱨᱮ ᱫᱚ ᱥᱩᱛᱟᱹᱢ ᱞᱮ ᱴᱟᱱᱟᱣ ᱠᱟᱛᱮ ᱞᱮ ᱯᱚᱛᱟᱣᱟ ᱡᱟᱦᱟᱸᱞᱮᱠᱟ ᱜᱮ ᱞᱮ ᱯᱚᱛᱟᱣᱟ ᱚᱱᱟ ᱫᱚ ᱢᱟᱲᱟᱝ ᱨᱮᱞᱮ ᱩᱭᱦᱟᱹᱨ ᱴᱷᱤᱠ ᱠᱟᱜᱼᱟ ᱪᱮᱫ ᱨᱚᱝ ᱵᱚᱱ ᱮᱢᱟ ᱪᱮᱫᱞᱮᱠᱟ ᱵᱚᱱ ᱵᱮᱱᱟᱣᱟ ᱚᱱᱟ ᱫᱚ ᱢᱱᱟᱲᱟᱝ ᱨᱮᱜᱮ ᱞᱮ ᱡᱮᱛᱮᱭᱟᱜ ᱞᱮ ᱱᱚᱠᱥᱟ ᱞᱮ ᱵᱮᱱᱟᱣ ᱴᱷᱤᱠ ᱠᱟᱜᱼᱟ ᱥᱤᱱᱟᱹᱢ ᱡᱟᱦᱟᱸᱞᱮᱠᱟ ᱜᱮ ᱪᱤᱛᱟᱹᱨ ᱠᱟᱯᱟᱨ ᱵᱟᱦᱟ ᱛᱮᱭᱟᱨ ᱥᱟᱱᱟᱢ ᱠᱟᱱᱟ ᱥᱮ ᱯᱮᱱᱮᱱᱟᱜ ᱜᱮ ᱟᱨ ᱡᱮᱛᱮ ᱨᱮᱱᱟᱜ ᱡᱮᱨᱮᱲ ᱫᱚ ᱵᱷᱟᱹᱜᱤ ᱪᱚᱨᱚᱠ ᱧᱮᱞᱚᱜᱼᱟ ᱩᱱᱫᱚ ᱯᱟᱹᱛᱤ ᱛᱮ ᱡᱮᱨᱮᱲ ᱯᱟᱹᱛᱤ ᱛᱮᱫᱚ ᱱᱚᱝᱠᱟ ᱡᱮᱨᱮᱲᱚᱜᱼᱟ ᱠᱤ ᱥᱤᱢᱮᱱᱴ ᱰᱷᱟᱹᱞᱟᱹᱭ ᱚᱰᱟᱜ ᱦᱚᱸ ᱵᱟᱭ ᱫᱟᱲᱮᱜᱼᱟ ᱡᱟᱦᱟᱸᱭ ᱧᱮᱞ ᱡᱩᱫᱤ ᱵᱟᱦᱨᱮ ᱨᱮ ᱡᱩᱫᱤ ᱢᱤᱫ ᱦᱚᱲ ᱡᱩᱫᱤ ᱧᱮᱞ ᱠᱮᱜᱼᱟᱭ ᱮᱱᱠᱷᱟᱱ ᱩᱱᱤ ᱫᱚ ᱧᱮᱞ ᱡᱚᱝ ᱜᱮ ᱛᱟᱦᱮᱸᱱᱟᱭ ᱟᱨ ᱫᱚᱢᱮ ᱱᱟᱯᱟᱭ ᱫᱚᱢᱮ ᱪᱮᱦᱨᱟ ᱧᱮᱞᱚᱜᱼᱟ ᱟᱨ ᱡᱟᱦᱟᱸ ᱛᱤᱱᱟᱹᱜ ᱜᱮ ᱛᱟᱞᱮ ᱟᱞᱮᱭᱟᱜ ᱟᱹᱛᱩ ᱨᱮ ᱡᱟᱦᱟᱸᱱᱟᱜ ᱯᱚᱨᱚᱵᱽ ᱦᱩᱭᱩᱜᱼᱟ ᱥᱮ ᱡᱟᱦᱟᱸ ᱜᱮ ᱢᱟᱨᱟᱝ ᱢᱟᱨᱟᱝᱟᱜ ᱚᱝᱠᱟᱱ ᱵᱚᱪᱷᱚᱨ ᱨᱮ ᱛᱟᱞᱮ ᱦᱩᱭᱩᱜᱼᱟ ᱢᱮᱞᱟ ᱠᱚ ᱩᱱ ᱡᱚᱦᱚᱡᱽ ᱫᱚ ᱠᱟᱺᱪ ᱫᱚᱞᱮ ᱡᱮᱨᱮᱲ ᱯᱚᱛᱟᱣ ᱧᱚᱜᱚᱜᱼᱟ ᱟᱨ ᱟᱞᱮ ᱫᱚ ᱡᱚᱛᱚ ᱠᱷᱚᱱᱟᱜ ᱰᱷᱮᱹᱨ ᱫᱚ ᱟᱛᱳ ᱴᱚᱞᱟ ᱨᱮ ᱡᱚᱛᱚ ᱦᱚᱲ ᱜᱮ ᱢᱟᱱᱮ ᱰᱤᱡᱟᱭᱤᱱ ᱰᱤᱡᱟᱭᱤᱱ ᱯᱚᱛᱟᱣ ᱜᱮᱞᱮ ᱯᱚᱛᱟᱣᱟ ᱡᱟᱦᱟᱸᱞᱮᱠᱟ ᱫᱚ ᱵᱟᱦᱟ ᱞᱮ ᱛᱮᱭᱟᱨᱟ ᱵᱟᱦᱟ ᱵᱮᱱᱟᱣ ᱞᱟᱹᱜᱤᱫ ᱛᱮ ᱚᱱᱟ ᱫᱚᱞᱮ ᱵᱮᱱᱟᱣ ᱴᱷᱤᱠᱟᱞᱮ ᱤᱥᱠᱮᱵᱟᱫ ᱫᱚᱞᱮ ᱯᱚᱛᱟᱣ ᱫᱚ ᱚᱱᱟ ᱨᱚᱝ ᱨᱚᱝ ᱞᱮ ᱮᱢᱟ ᱡᱟᱦᱟᱸ ᱫᱚ ᱯᱩᱸᱰᱟᱜ ᱦᱟᱹᱨᱭᱟᱹᱲᱟᱜ ᱞᱤᱞᱟᱜ ᱥᱟᱥᱟᱝᱟᱜ ᱱᱟᱱᱟ ᱯᱨᱟᱠᱟᱨ ᱡᱟᱦᱟᱸᱛᱤᱱᱟᱹᱜ ᱜᱮ ᱟᱵᱚ ᱱᱚᱸᱰᱮ ᱢᱟᱱᱮ ᱢᱮᱱᱟᱜᱼᱟ ᱨᱚᱝ ᱚᱱᱟ ᱡᱷᱚᱛᱚ ᱨᱚᱝ ᱞᱮ ᱞᱟᱜᱟᱣᱟ ᱟᱨ ᱵᱟᱦᱟ ᱫᱚᱞᱮ ᱵᱮᱱᱟᱣ ᱵᱤᱰᱟᱹᱣᱟᱞᱮ ᱯᱟᱹᱦᱤᱞ ᱡᱟᱦᱟᱸᱱᱟᱜ ᱚᱛ ᱨᱮ ᱠᱟᱜᱚᱡᱽ ᱨᱮ ᱠᱤ ᱪᱮᱫᱞᱮᱠᱟ ᱧᱮᱥᱞᱚᱜᱼᱟ ᱵᱟᱭ ᱧᱮᱞᱚᱜᱼᱟ ᱚᱠᱟᱞᱮᱠᱟ ᱫᱚ ᱨᱚᱝᱤᱧ ᱮᱢᱟ ᱟᱨ ᱵᱟᱦᱟ ᱥᱚᱦᱨᱟᱭ ᱫᱚ ᱟᱹᱰᱤ ᱨᱟᱹᱥᱠᱟᱹ ᱦᱟᱱ ᱯᱚᱨᱚᱵᱽ ᱠᱟᱱᱟ ᱛᱟᱞᱮ ᱩᱱ ᱡᱚᱦᱚᱡᱽ ᱫᱚ ᱠᱩᱞᱦᱤ ᱠᱚᱦᱚᱸᱞᱮ ᱥᱟᱡᱟᱣᱟ ᱯᱟᱛᱟᱣ ᱢᱟᱞᱮ ᱯᱚᱛᱟᱣ ᱡᱮᱨᱮᱲ ᱜᱮᱭᱟ ᱟᱨ ᱚᱱᱠᱟ ᱜᱮ ᱟᱹᱰᱤ ᱰᱷᱮᱹᱨ ᱛᱮᱞᱮ ᱥᱟᱡᱟᱣ ᱥᱟᱯᱲᱟᱣ ᱦᱚᱲ ᱦᱚᱸ ᱩᱱ ᱡᱚᱦᱚᱡᱽ ᱫᱚ ᱞᱮ ᱥᱟᱡᱟᱣ ᱥᱟᱯᱲᱟᱣ ᱮᱱᱮᱡ ᱟᱞᱮ ᱥᱮᱨᱮᱧᱟᱞᱮ ᱟᱨ ᱵᱷᱤᱛ ᱯᱚᱛᱟᱣ ᱫᱚ ᱱᱚᱝᱠᱟ ᱦᱩᱭᱩᱜᱼᱟ ᱛᱟᱞᱮ ᱟᱹᱛᱩᱭᱮ ᱚᱠᱟ ᱚᱠᱟ ᱥᱮᱨᱢᱟ ᱪᱚᱝ ᱚᱠᱟ ᱵᱚᱸᱜᱟ ᱨᱮᱪᱚᱝ ᱠᱚᱢᱯᱤᱴᱤᱥᱮᱱ ᱞᱮ ᱫᱚᱦᱚᱭᱟ ᱠᱤ ᱡᱟᱦᱟᱸᱭ ᱦᱚᱲᱟᱜ ᱥᱮ ᱡᱟᱦᱟᱸᱭ ᱠᱩᱲᱤ ᱦᱚᱯᱚᱱᱟᱜ ᱡᱮᱨᱮᱲ ᱯᱚᱛᱟᱣ ᱟᱹᱰᱤ ᱪᱚᱨᱚᱠ ᱟᱹᱰᱤ ᱪᱮᱦᱨᱟ ᱟᱹᱰᱤ ᱱᱟᱯᱟᱭ ᱧᱮᱞᱚᱜ ᱠᱟᱱᱟ ᱩᱱᱤ ᱟᱫᱚᱞᱮ ᱯᱨᱟᱭᱤᱡᱽ ᱞᱮ ᱮᱢᱟᱭᱟ ᱯᱷᱟᱥ ᱯᱨᱟᱭᱚᱤᱡᱽ ᱥᱮᱠᱮᱱ ᱯᱨᱟᱭᱤᱡᱽ ᱛᱷᱟᱲ ᱯᱨᱟᱭᱤᱡᱽ ᱛᱟᱦᱮᱱᱟ ᱟᱹᱰᱤ ᱢᱟᱨᱟᱝ ᱢᱟᱨᱟᱝᱟᱜ ᱯᱨᱟᱭᱤᱡᱽ ᱦᱚᱸ ᱛᱟᱦᱮᱱᱟ ᱟᱨ ᱫᱚᱢᱮ ᱪᱮᱦᱨᱟ ᱩᱱ ᱡᱚᱦᱚᱡᱽ ᱫᱚ ᱚᱲᱟᱜ ᱫᱩᱣᱟᱹᱨ ᱦᱚᱸᱞᱮ ᱥᱟᱯᱷᱟ ᱥᱩᱛᱟᱹᱨ ᱠᱟᱜᱼᱟ ᱟᱨ ᱯᱮᱲᱟ ᱠᱚᱦᱚᱸ ᱛᱟᱞᱮ ᱦᱮᱡᱽ ᱠᱚᱜᱼᱟ ᱟᱨ ᱟᱹᱰᱤ ᱱᱟᱯᱟᱭ ᱟᱹᱰᱤ ᱪᱮᱦᱨᱟ ᱜᱮ ᱵᱩᱡᱷᱟᱹᱜᱼᱟ ᱟᱨ ᱡᱟᱦᱟᱸ ᱫᱚ ᱯᱮᱲᱟ ᱯᱟᱨᱟᱵᱽ ᱯᱩᱱᱟᱹᱭ ᱨᱮ ᱯᱮᱲᱟ ᱦᱤᱡᱩᱜᱼᱟᱭ ᱩᱱ ᱡᱚᱦᱚᱡᱽ ᱫᱚ ᱟᱹᱰᱤ ᱱᱟᱯᱟᱭ ᱛᱮ ᱟᱹᱰᱤ ᱪᱮᱦᱨᱟ ᱛᱮᱞᱮ ᱜᱩᱨᱤᱡᱽ ᱯᱷᱩᱨᱪᱟᱹ ᱠᱟᱜᱼᱟ ᱞᱮ ᱚᱲᱟᱜ ᱠᱚᱦᱚᱸ ᱥᱟᱯᱷᱟ ᱥᱩᱛᱟᱹᱨ ᱜᱮᱞᱮ ᱫᱚᱦᱚ ᱠᱟᱜᱼᱟ ᱡᱚᱵᱽᱨᱟ ᱡᱟᱦᱟᱸᱛᱤᱱᱟᱹᱜ ᱜᱮ ᱥᱩᱨ ᱥᱟᱺᱜᱤᱧ ᱨᱮ ᱛᱟᱦᱮᱸᱱᱟ ᱚᱱᱟ ᱠᱚ ᱡᱚᱛᱚ ᱞᱮ ᱡᱚᱜ ᱥᱟᱯᱷᱟ ᱠᱟᱜᱼᱟ ᱟᱨ ᱧᱤᱫᱟᱹ ᱫᱚ ᱵᱷᱤᱛ ᱯᱤᱸᱰᱟᱹ ᱠᱚᱫᱚ ᱛᱟᱞᱮ ᱟᱹᱰᱤ ᱪᱮᱦᱨᱟ ᱧᱮᱞᱚᱜᱼᱟ ᱟᱨ ᱡᱟᱦᱟᱸᱞᱮᱠᱟ ᱥᱮᱢᱟ ᱥᱮᱢᱟ ᱯᱟᱨᱟᱵᱽ ᱨᱮᱫᱚ ᱥᱟᱱᱛᱷᱟᱰᱟᱜ ᱡᱟᱹᱛᱤ ᱫᱚ ᱦᱩᱭᱩᱜᱼᱟ ᱵᱟᱦᱟ ᱯᱟᱨᱟᱵᱽ ᱦᱩᱭᱱᱟ ᱥᱚᱦᱨᱟᱭ ᱯᱟᱨᱟᱵᱽ ᱦᱩᱭᱱᱟ ᱚᱱᱟ ᱫᱚ ᱵᱚᱪᱷᱚᱨ ᱫᱤᱱ ᱨᱮ ᱛᱟᱵᱚᱱ ᱢᱤᱫ ᱫᱷᱟᱹᱣ ᱦᱩᱭᱩᱜᱼᱟ ᱛᱚ ᱩᱱ ᱡᱚᱦᱚᱡᱽ ᱫᱚ ᱱᱟᱣᱟ ᱦᱟᱥᱟ ᱛᱮᱜᱮ ᱚᱲᱟᱜ ᱦᱚᱸᱞᱮ ᱡᱮᱨᱮᱲᱟ ᱯᱚᱛᱟᱣᱟᱞᱮ ᱟᱨ ᱚᱝᱠᱟ ᱜᱮ ᱱᱟᱣᱟ ᱱᱟᱣᱟᱱᱟᱜ ᱰᱤᱡᱟᱭᱤᱱ ᱦᱚᱸᱞᱮ ᱵᱮᱱᱟᱣᱟ ᱱᱟᱣᱟ ᱱᱟᱣᱟᱱᱟᱜ ᱚᱲᱟᱜ ᱦᱚᱸ ᱩᱱ ᱡᱚᱦᱚᱡᱽ ᱫᱚ ᱟᱹᱨᱩ ᱥᱟᱱᱟᱢ ᱠᱷᱟᱱᱮᱢ ᱟᱹᱨᱩᱭᱟ ᱥᱮ ᱫᱟᱜ ᱡᱟᱹᱲᱤ ᱫᱤᱱ ᱚᱲᱟᱜ ᱠᱚᱦᱚᱸ ᱚᱠᱟ ᱡᱚᱦᱚᱡᱽ ᱪᱚ ᱡᱚᱨᱚ ᱜᱚᱫᱚᱜᱼᱟ ᱩᱱᱛᱚ ᱚᱱᱟ ᱠᱚᱦᱚᱸᱞᱮ ᱟᱹᱨᱩᱭᱟ ᱟᱨ ᱵᱚᱪᱷᱚᱨ ᱫᱤᱱ ᱨᱮ ᱢᱤᱫ ᱫᱤᱱ ᱦᱤᱞᱟᱹᱜ ᱚᱱᱟ ᱯᱚᱨᱚᱵᱽ ᱫᱚ ᱩᱱ ᱡᱚᱦᱚᱡᱽ ᱫᱚ ᱫᱚᱢᱮ ᱞᱮ ᱨᱟᱹᱥᱠᱟᱹ ᱨᱚᱢᱚᱡᱽ ᱛᱮᱞᱮ ᱛᱟᱦᱮᱸᱱᱟ ᱟᱨ ᱮᱱ ᱦᱤᱞᱟᱹᱜ ᱫᱚ ᱢᱟᱱᱮ ᱱᱟᱯᱟᱭ ᱩᱱ ᱡᱚᱦᱚᱡᱽ ᱫᱚ ᱡᱮᱨᱮᱲ ᱯᱚᱛᱟᱣ ᱠᱚᱫᱚ ᱛᱟᱞᱮ ᱟᱹᱰᱤ ᱢᱟᱱᱮ ᱪᱮᱫᱞᱮᱠᱟ ᱵᱮᱸᱜᱮᱫ ᱟᱠᱟᱫ ᱞᱮᱠᱟ ᱛᱟᱞᱮ ᱧᱮᱞᱚᱜᱟ ᱟᱨ ᱟᱹᱰᱤ ᱱᱟᱯᱟᱭ ᱛᱮ ᱟᱹᱰᱤ ᱪᱮᱦᱨᱟ ᱪᱚᱨᱚᱠ ᱛᱮᱜᱮ ᱩᱱ ᱡᱚᱦᱚᱡ ᱫᱚ ᱥᱟᱡᱟᱣ ᱥᱟᱯᱲᱟᱣ ᱛᱮ ᱜᱚᱴᱟ ᱞᱮ ᱯᱷᱟᱨᱪᱟ ᱯᱷᱟᱨᱪᱤ ᱠᱟᱛᱮ ᱞᱮ ᱛᱟᱦᱮᱱᱟ ᱫᱩᱲᱩᱵ ᱠᱚᱜᱼᱟ ᱟᱨ ᱡᱚᱢ ᱧᱩ ᱡᱟᱦᱟᱸ ᱫᱚᱞᱮ ᱟᱱᱴᱟᱜ ᱠᱩᱲᱟᱹᱜ ᱞᱮ ᱠᱩᱲᱟᱹᱣ ᱠᱟᱜᱼᱟ ᱚᱱᱟ ᱠᱚ ᱡᱚᱛᱚ ᱨᱮᱱᱟᱜ ᱛᱤᱱᱟᱹᱜ ᱩᱨᱩᱱ ᱯᱩᱨᱩᱱ ᱡᱚᱛᱚ ᱠᱷᱚᱱ ᱯᱟᱨᱤᱵᱟᱨ ᱨᱮᱱ ᱡᱚᱛᱚ ᱡᱟᱦᱟᱸᱛᱤᱱᱟᱹᱜ ᱜᱮ ᱦᱚᱲ ᱢᱮᱱᱟᱜ ᱞᱮ ᱡᱚᱛᱚ ᱦᱚᱲ ᱵᱮᱱᱟᱣ ᱤᱥᱤᱱ ᱴᱷᱤᱠ ᱠᱟᱛᱮ ᱫᱩᱲᱩᱵ ᱠᱟᱛᱮᱞᱮ ᱡᱚᱢᱟ